ᱮ ᱵᱟᱹᱵᱩ ᱤᱧ ᱡᱟᱢᱟ ᱯᱮᱱ ᱦᱟᱛᱟᱣᱤᱧ ᱢᱮᱱᱮᱫ ᱛᱮᱦᱮᱱᱟ ᱟᱢᱫᱚ ᱚᱰᱟᱨᱵᱟᱞᱟ ᱠᱟᱱᱟᱢ ᱛᱚ ᱛᱚᱧ ᱚᱰᱟᱨᱟᱫ ᱢᱮ ᱛᱟᱦᱮᱱᱟᱹᱧ ᱦᱟᱛᱟᱣᱟ ᱢᱮᱱᱛᱮ ᱦᱚᱞᱟ ᱡᱮ ᱤᱧ ᱟᱝᱨᱚᱯᱤᱧ ᱦᱟᱛᱟᱣᱟ ᱢᱤᱫᱴᱟᱝ ᱟᱫᱚ ᱠᱟᱹᱴᱤᱡ ᱮᱴᱠᱮᱴᱚᱬᱮ ᱥᱤᱨᱡᱟᱹᱣᱮᱱᱟ ᱠᱷᱟᱱᱫᱚ ᱮᱴᱠᱮᱴᱚᱬᱮᱧ ᱵᱩᱡᱮᱫ ᱠᱷᱟᱱᱫᱚ ᱡᱟᱢᱟᱫᱚ ᱵᱟᱹᱧ ᱦᱟᱛᱟᱣᱟ ᱚᱱᱟ ᱟᱢᱴᱷᱮᱱ ᱤᱠᱟᱹᱧ ᱠᱷᱚᱡᱚᱜ ᱠᱟᱱᱟ ᱚᱱᱟᱫᱚ ᱠᱟᱴᱟᱣ ᱠᱟᱹᱛᱤᱧ ᱢᱮ